ᱦᱮᱞᱳ ᱦᱩᱸ ᱚᱠᱚᱭ ᱚᱡᱚᱭ ᱢᱩᱨᱢᱩ ᱟᱢᱟᱜ ᱧᱩᱛᱩᱢᱛᱮ ᱤᱧ ᱴᱷᱮᱱ ᱫᱟᱨᱠᱷᱟᱥᱛ ᱦᱮᱡ ᱮᱱᱟ ᱟᱢ ᱟᱹᱰᱤ ᱟᱭᱢᱟ ᱪᱟᱸᱫᱚ ᱠᱷᱚᱱ ᱜᱮ ᱤᱥᱠᱩᱞ ᱵᱟᱢ ᱦᱮᱡ ᱟᱠᱟᱱᱟ ᱪᱮᱫ ᱵᱮᱯᱟᱨ ᱪᱮᱫ ᱠᱷᱚᱵᱚᱨ ᱛᱟᱢ ᱛᱤᱥ ᱠᱷᱚᱱ ᱮᱢ ᱨᱩᱣᱟᱹᱜ ᱠᱟᱱᱟ ᱟᱫᱚ ᱥᱟᱢᱱᱮ ᱡᱮ ᱩᱱᱟᱹᱜ ᱫᱤᱱ ᱡᱮ ᱤᱥᱠᱩᱞᱮᱢ ᱜᱮᱯ ᱠᱮᱫᱼᱟ ᱟᱨ ᱥᱟᱢᱱᱮ ᱡᱮ ᱯᱚᱨᱤᱠᱠᱷᱟ ᱢᱮᱱᱟᱜᱼᱟ ᱟᱨ ᱟᱢ ᱡᱮ ᱟᱢᱟᱜ ᱤᱥᱠᱩᱞ ᱜᱮᱯ ᱨᱮ ᱩᱱᱟᱹᱜ ᱜᱟᱱ ᱥᱤᱞᱮᱵᱟᱥ ᱡᱮ ᱜᱮᱯ ᱪᱟᱞᱟᱣᱮᱱ ᱛᱟᱢ ᱚᱱᱟ ᱫᱚ ᱪᱤᱠᱟᱹᱛᱮᱢ ᱯᱩᱨᱩᱱᱟ ᱱᱚᱝᱠᱟ ᱞᱮᱠᱟ ᱛᱮᱫᱚ ᱚᱠᱟ ᱞᱮᱠᱟ ᱛᱮᱞᱮ ᱫᱩᱲᱩᱵ ᱦᱚᱪᱚᱣᱟᱢᱟ ᱟᱢᱟᱜ ᱤᱭᱟᱹ ᱧᱩᱛᱩᱢ ᱨᱮ ᱩᱱᱟᱹᱜ ᱰᱷᱮᱨ ᱡᱮᱞᱮᱧ ᱜᱮᱯ ᱢᱮᱱᱟᱜᱼᱟ ᱢᱤᱫ ᱪᱟᱸᱫᱚ ᱞᱮᱠᱟ ᱜᱮᱯ ᱟᱨ ᱟᱢ ᱯᱚᱨᱤᱠᱠᱷᱟ ᱨᱮ ᱫᱩᱲᱩᱵ ᱠᱟᱛᱮ ᱦᱚᱸ ᱪᱮᱫ ᱮᱢ ᱚᱞᱟ ᱩᱱᱟᱹᱜ ᱜᱟᱱ ᱡᱮ ᱥᱤᱞᱮᱵᱟᱥ ᱟᱢᱟᱜ ᱜᱮᱯ ᱪᱟᱞᱟᱣᱮᱱᱟ ᱟᱨ ᱫᱩᱲᱩᱵ ᱠᱟᱛᱮ ᱦᱚᱸ ᱪᱮᱫ ᱮᱢ ᱚᱞᱟ ᱟᱪᱪᱷᱟ ᱴᱷᱤᱠᱜᱮᱭᱟ ᱟᱢ ᱠᱤ ᱰᱟᱠᱛᱟᱨ ᱴᱷᱮᱱ ᱮᱢ ᱫᱮᱠᱷᱟᱣ ᱠᱟᱱᱟ ᱟᱪᱪᱷᱟ ᱟᱪᱪᱷᱟ ᱨᱟᱱ ᱠᱚ ᱡᱚᱢ ᱵᱟᱲᱟ ᱠᱟᱛᱮᱫ ᱪᱮᱫ ᱞᱮᱠᱟ ᱱᱤᱛᱳᱜ ᱮᱢ ᱟᱹᱭᱠᱟᱹᱣᱮᱫᱟ ᱟᱪᱪᱷᱟ ᱴᱷᱤᱠᱜᱮᱭᱟ ᱛᱚ ᱟᱢᱟᱜ ᱰᱟᱠᱛᱟᱨᱤ ᱡᱮᱴᱟ ᱨᱟᱱ ᱨᱮᱭᱟᱜ ᱚᱱᱟ ᱨᱮᱥᱤᱰᱮᱱᱴ ᱠᱚᱯᱤᱭ ᱮᱢ ᱟᱠᱟᱫᱟ ᱚᱱᱟ ᱪᱮᱫ ᱨᱳᱜᱽ ᱢᱮᱱᱟᱜ ᱢᱮᱭᱟ ᱟᱨ ᱪᱮᱫ ᱠᱚ ᱨᱟᱱᱮᱢ ᱡᱚᱢ ᱮᱫᱟ ᱚᱱᱟ ᱠᱚ ᱚᱱᱟ ᱠᱚ ᱡᱮᱨᱚᱠᱥ ᱠᱚᱯᱤ ᱤᱭᱟᱹ ᱠᱟᱛᱮᱫ ᱢᱤᱫᱴᱮᱱ ᱫᱚᱨᱠᱟᱥᱛᱚ ᱚᱞ ᱠᱟᱛᱮ ᱚᱯᱤᱥ ᱨᱮ ᱡᱚᱢᱟᱭ ᱢᱮ ᱡᱚᱢᱟ ᱠᱟᱛᱮᱫ ᱛᱟᱨᱯᱚᱨᱮᱞᱮ ᱤᱭᱟᱹ ᱯᱚᱨᱤᱠᱠᱷᱟ ᱨᱮᱞᱮ ᱫᱩᱲᱩᱵ ᱦᱚᱪᱚᱣᱟᱢᱟ ᱴᱷᱤᱠᱜᱮᱭᱟ ᱦᱮᱸ ᱢᱚᱝᱜᱚᱞ ᱵᱟᱨ ᱠᱚᱛᱮ ᱜᱮ ᱟᱹᱜᱩᱭ ᱢᱮ ᱟᱨ ᱱᱤᱭᱟᱹ ᱯᱚᱨ ᱠᱷᱚᱱ ᱫᱚ ᱟᱞᱚᱢ ᱮᱵᱥᱮᱱᱴᱼᱟ ᱤᱥᱠᱩᱞ ᱫᱚ ᱴᱷᱤᱠᱜᱮᱭᱟ ᱢᱟ ᱦᱟᱸᱜ ᱴᱷᱤᱠᱜᱮᱭᱟ